ᱟᱞᱮ ᱯᱩᱨᱩᱞᱤᱭᱟᱹ ᱦᱚᱱᱚᱛ ᱨᱮ ᱯᱟᱹᱴᱷᱣᱟᱹ ᱠᱚᱣᱟᱜ ᱮᱴᱠᱮᱴᱚᱬᱮ ᱦᱩᱭᱩᱜ ᱠᱟᱱᱟ ᱤᱥᱠᱩᱞ ᱠᱚᱞᱮᱡᱽ ᱮᱠᱴᱩ ᱥᱟᱺᱜᱤᱧ ᱨᱮ ᱢᱟᱱᱮ ᱡᱟᱦᱟᱸ ᱮᱴᱠᱮᱴᱚᱬᱮ ᱢᱟᱱᱮ ᱩᱱᱠᱩ ᱦᱳᱥᱴᱮᱞ ᱠᱚᱨᱮᱱᱟᱜ ᱡᱚᱛᱚ ᱜᱤᱫᱟᱹᱨ ᱥᱩᱡᱳᱜᱽ ᱥᱩᱵᱤᱫᱟ ᱵᱟᱝᱠᱚ ᱧᱟᱢᱫᱟ ᱯᱞᱟᱥ ᱩᱱᱠᱩ ᱡᱟᱦᱟᱸᱭ ᱫᱚ ᱜᱟᱹᱰᱤ ᱨᱮᱱᱟᱜ ᱡᱳᱜᱟᱡᱳᱜᱽ ᱦᱚᱸ ᱠᱚᱢ ᱢᱮᱱᱟᱜᱼᱟ ᱜᱟᱹᱰᱤ ᱨᱮᱱᱟᱜ ᱡᱳᱜᱟᱡᱳᱜᱽ ᱢᱮᱱᱟᱜ ᱠᱷᱟᱱ ᱚᱱᱟ ᱡᱟᱭᱜᱟ ᱨᱮ ᱩᱱᱠᱩ ᱦᱤᱡᱩᱜ ᱥᱮᱱᱚᱜ ᱛᱮᱜᱮ ᱡᱟᱦᱟᱸ ᱤᱥᱠᱩᱞ ᱨᱮᱠᱚ ᱯᱚᱲᱟᱥᱩᱱᱟᱭᱫᱟ ᱚᱱᱟ ᱦᱳᱭᱛᱳ ᱚᱲᱟᱜ ᱦᱤᱡᱩᱜ ᱦᱮᱡ ᱦᱮᱡ ᱛᱮᱜᱮ ᱚᱱᱟ ᱥᱟᱺᱜᱤᱧ ᱠᱷᱚᱱᱟᱜ ᱦᱤᱡᱩᱜ ᱦᱤᱡᱩᱜ ᱛᱮᱜᱮ ᱩᱱᱠᱩ ᱠᱚ ᱦᱤᱲᱤᱧᱫᱟ ᱦᱚᱸᱜᱼᱚ ᱱᱚᱝᱠᱟ ᱥᱟᱺᱜᱤᱧ ᱚᱸᱰᱮ ᱤᱥᱠᱩᱞ ᱢᱮᱱᱟᱜ ᱠᱷᱟᱹᱛᱤᱨ ᱦᱚᱸᱜᱼᱚ ᱱᱚᱣᱟ ᱠᱚ ᱮᱴᱠᱮᱴᱚᱬᱮ ᱦᱩᱭᱩᱜ ᱠᱟᱱ ᱛᱟᱠᱚᱣᱟ ᱚᱱᱟᱛᱮ ᱢᱟᱱᱮ ᱡᱟᱹᱥᱛᱤ ᱠᱟᱭᱛᱮ ᱯᱟᱹᱴᱷᱣᱟᱹ ᱠᱚ ᱞᱟᱦᱟ ᱥᱮᱱ ᱪᱮᱥᱴᱟᱭ ᱫᱟᱠᱚ ᱵᱟᱝᱠᱚ ᱩᱱᱟᱹᱜ ᱡᱚᱞᱫᱤ ᱵᱟᱝᱠᱚ ᱞᱟᱦᱟ ᱤᱫᱤ ᱫᱟᱲᱮᱜ ᱠᱟᱱᱟ